ᱱᱚᱝᱠᱟᱜᱮ ᱢᱟᱨᱰᱤ ᱨᱮᱥᱴᱩᱨᱮᱱᱴ ᱥᱚᱨᱟᱭᱠᱮᱞᱟᱧ ᱯᱷᱳᱱ ᱟᱠᱟᱫᱟ ᱟᱫᱚᱧ ᱢᱮᱛᱟᱠᱚ ᱠᱟᱱᱟ ᱦᱮᱞᱳ ᱦᱟᱱᱛᱮ ᱠᱷᱚᱱᱠᱚ ᱢᱮᱱ ᱨᱩᱣᱟᱹᱲ ᱟᱠᱟᱫᱟ ᱦᱮᱞᱳ ᱢᱟ ᱞᱟᱹᱭᱵᱤᱱ ᱤᱧᱤᱧ ᱢᱮᱱᱠᱮᱫᱼᱟ ᱤᱧᱤᱧ ᱢᱮᱱᱠᱮᱫᱼᱟ ᱠᱤ ᱧᱤᱫᱟᱹ ᱵᱟᱠᱷᱟᱨ ᱦᱮᱵᱷᱤ ᱢᱤᱞ ᱥᱟᱶᱛᱮ ᱦᱟᱹᱠᱩ ᱩᱛᱩ ᱥᱟᱶᱛᱮ ᱮᱢᱟᱱ ᱛᱮᱢᱟᱱ ᱡᱟᱦᱟᱸᱞᱮᱠᱟ ᱜᱩᱞᱟᱵᱽ ᱡᱟᱢᱩᱱ ᱟᱨ ᱠᱩᱪᱷ ᱥᱩᱭᱤᱴᱥ ᱤᱧ ᱦᱟᱛᱟᱣᱞᱮᱫᱼᱟ ᱡᱟᱦᱟᱸᱫᱚ ᱡᱟᱦᱟᱸᱧ ᱚᱰᱟᱨᱞᱮᱫᱼᱟ ᱟᱫᱚ ᱚᱲᱟᱜᱨᱮᱧ ᱧᱮᱞ ᱵᱟᱲᱟᱭᱮᱫᱼᱟ ᱪᱮᱫ ᱚᱰᱟᱨ ᱢᱟᱧ ᱚᱰᱟᱨ ᱟᱠᱟᱫᱼᱟ ᱢᱮᱱ ᱢᱟᱧ ᱢᱮᱱ ᱟᱠᱟᱫᱼᱟ ᱞᱮᱠᱤᱱ ᱚᱱᱟ ᱤᱧ ᱪᱮᱫ ᱞᱮᱠᱟᱧ ᱚᱱᱟ ᱥᱟᱞᱟᱜᱤᱧ ᱡᱚᱢᱨᱮ ᱪᱮᱫᱛᱮᱫᱤᱧ ᱡᱚᱢᱟ ᱪᱮᱫᱨᱮᱧ ᱫᱚᱦᱚᱭᱟ ᱪᱮᱫ ᱞᱮᱠᱟᱛᱮᱧ ᱡᱚᱢᱛᱮ ᱪᱮᱫ ᱞᱮᱠᱟᱧ ᱫᱚᱦᱚᱭᱛᱮ ᱪᱮᱫ ᱞᱮᱠᱟᱧ ᱡᱚᱢᱟ ᱟᱫᱚᱧ ᱧᱮᱞ ᱵᱟᱲᱟᱠᱮᱫᱼᱟ ᱪᱮᱫᱦᱚᱸ ᱵᱟᱹᱱᱩᱜᱼᱟ ᱪᱮᱫᱦᱚᱸ ᱵᱟᱹᱱᱩᱜᱼᱟ ᱚᱱᱟ ᱚᱲᱟᱜᱨᱮ ᱤᱱᱟᱹ ᱠᱷᱟᱱ ᱫᱚᱦᱲᱟᱧ ᱯᱷᱳᱱ ᱨᱩᱣᱟᱹᱲᱠᱮᱫᱼᱟ ᱟᱨᱤᱧ ᱢᱮᱛᱟᱭ ᱠᱟᱱᱟ ᱠᱤ ᱜᱚᱢᱠᱮ ᱚᱱᱟ ᱥᱟᱶᱛᱮ ᱛᱷᱟᱹᱨᱤ ᱵᱟᱹᱴᱤ ᱟᱨ ᱯᱞᱮᱴ ᱥᱟᱶᱛᱮ ᱰᱤᱥᱯᱳᱡᱟᱞ ᱜᱞᱟᱥ ᱦᱚᱸᱵᱤᱱ ᱮᱢᱛᱚᱨᱟᱜᱼᱟ ᱟᱫᱚ ᱩᱱᱤᱭ ᱢᱮᱱᱠᱮᱫᱼᱟ ᱟᱡ ᱴᱷᱤᱠ ᱜᱮᱭᱟ ᱟᱞᱚᱵᱤᱱ ᱪᱤᱱᱛᱟᱜᱼᱟ ᱤᱱᱟᱹ ᱯᱚᱨᱮ ᱠᱤᱪᱷᱩ ᱥᱚᱢᱚᱭ ᱯᱚᱨᱮᱜᱮ ᱯᱮᱭᱟ ᱡᱚᱴᱟᱣᱠᱚ ᱦᱮᱡᱮᱱ ᱩᱱᱠᱚᱠᱚ ᱢᱤᱛᱟᱹᱧ ᱠᱟᱱᱟ ᱫᱟᱫᱟ ᱛᱮᱦᱮᱧ ᱫᱚ ᱟᱢ ᱴᱷᱮᱱᱞᱮ ᱵᱟᱥᱟᱜᱼᱟ ᱪᱮᱫᱟᱜ ᱥᱮ ᱱᱚᱜᱼᱚᱸᱭ ᱟᱹᱭᱩᱵᱦᱚᱸ ᱟᱹᱭᱩᱵᱮᱱᱟ ᱪᱮᱠᱟᱞᱮ ᱪᱟᱞᱟᱜᱼᱟ ᱮᱱᱠᱷᱟᱟᱱ ᱫᱚᱦᱲᱟ ᱟᱨᱦᱚᱸᱧ ᱯᱷᱳᱱ ᱠᱮᱫᱛᱮᱧ ᱢᱮᱛᱟᱭ ᱠᱟᱱᱟ ᱜᱚᱢᱠᱮ ᱟᱯᱮ ᱟᱨᱦᱚᱸ ᱯᱮᱭᱟ ᱡᱚᱴᱟᱣᱠᱚ ᱦᱮᱡᱮᱱ ᱫᱚ ᱩᱱᱠᱚ ᱵᱟᱠᱷᱨᱟ ᱦᱚᱸ ᱟᱹᱞᱤᱧᱟᱜ ᱥᱟᱶᱛᱮᱜᱮ ᱢᱤᱫ ᱫᱷᱟᱣᱛᱮᱞᱤᱧ ᱯᱮᱠᱤᱝᱠᱟᱜᱼᱟ ᱪᱮᱫᱟᱜ ᱥᱮ ᱩᱱᱠᱚ ᱡᱩᱫᱤ ᱵᱟᱹᱵᱤᱱ ᱩᱱᱠᱚ ᱡᱩᱫᱤ ᱵᱟᱹᱧ ᱮᱢᱟ ᱠᱚᱣᱟ ᱵᱟᱹᱧ ᱩᱱᱠᱚ ᱞᱟᱹᱜᱤᱫ ᱡᱟᱦᱟᱱᱜ ᱵᱟᱹᱧ ᱵᱮᱵᱚᱥᱛᱷᱟᱭᱟ ᱩᱱᱠᱚ ᱦᱚᱸᱠᱚ ᱢᱮᱱᱟ ᱫᱟᱫᱟ ᱪᱮᱫᱞᱮᱠᱟᱱ ᱦᱚᱲ ᱠᱟᱱᱟᱭ ᱡᱟᱦᱟᱱᱟᱜᱦᱚᱸ ᱵᱟᱭ ᱵᱮᱵᱚᱥᱛᱷᱟᱞᱮᱫᱼᱟ ᱟᱫᱚ ᱯᱷᱳᱱ ᱠᱮᱫᱛᱮᱧ ᱢᱮᱛᱟᱭ ᱠᱟᱱᱟ ᱩᱱᱠᱚ ᱞᱟᱹᱜᱤᱫ ᱦᱚᱸ ᱡᱮᱛᱮᱱᱟᱜ ᱜᱮ ᱡᱮᱢᱚᱱ ᱛᱷᱟᱹᱨᱤ ᱯᱞᱮᱴ ᱟᱨ ᱰᱤᱥᱯᱳᱡᱟᱞ ᱜᱞᱟᱥ ᱞᱮᱠᱟᱱ ᱡᱟᱦᱟᱱᱟᱜ ᱜᱮ ᱢᱮᱱᱟᱜᱼᱟ ᱪᱮᱫ ᱥᱩᱭᱤᱴᱥ ᱠᱚ ᱡᱮᱛᱮᱜᱮ ᱡᱮᱢᱚᱱ ᱩᱱᱠᱚ ᱞᱟᱹᱜᱤᱫ ᱦᱚᱸ ᱯᱟᱨᱤᱯᱚᱱ ᱦᱩᱭᱩᱜ ᱢᱟ ᱡᱟᱦᱟᱸᱛᱮ ᱡᱮᱢᱚᱱ ᱚᱠᱟ ᱞᱮᱠᱟᱱᱟᱜ ᱦᱚᱸ ᱮᱴᱠᱮᱴᱚᱬᱮ ᱟᱞᱚ ᱦᱤᱡᱩᱜᱼᱢᱟ ᱟᱨᱤᱧ ᱢᱮᱛᱟᱭ ᱠᱟᱱᱟ ᱚᱱᱟ ᱨᱮᱭᱟᱜ ᱵᱤᱞ ᱫᱚ ᱡᱟᱦᱟᱸᱛᱤᱱᱟᱹᱜ ᱜᱮ ᱦᱤᱡᱩᱜᱼᱟ ᱚᱱᱟᱠᱚᱫᱚ ᱡᱮᱛᱮ ᱡᱮᱛᱮ ᱱᱟᱦᱟᱜ ᱩᱱᱤ ᱰᱮᱞᱤᱵᱷᱟᱨᱤ ᱵᱚᱭ ᱵᱟᱝ ᱠᱷᱟᱱᱫᱚ ᱯᱷᱳᱱᱯᱮ ᱢᱟᱫᱽᱫᱷᱚᱢ ᱛᱮᱱᱟᱦᱟᱜ ᱤᱧ ᱮᱢᱟᱭᱟ ᱟᱨ ᱱᱚᱣᱟᱠᱚ ᱢᱮᱱ ᱵᱟᱲᱟ ᱠᱟᱛᱮ ᱟᱨᱦᱚᱸᱧ ᱢᱮᱛᱟᱭ ᱠᱟᱱᱟ ᱜᱟᱯᱟ ᱥᱮᱛᱟᱜ ᱞᱟᱹᱜᱤᱫ ᱦᱚᱸ ᱯᱩᱱᱦᱚᱲ ᱱᱟᱠᱷᱨᱟ ᱱᱚᱝᱠᱟᱜᱮᱢ ᱯᱮᱠ ᱠᱟᱛᱮ ᱮᱢ ᱮᱢᱚᱜᱼᱟ ᱵᱨᱮᱠᱯᱷᱟᱥᱴ ᱞᱟᱹᱜᱤᱫᱛᱮ ᱟᱨ ᱡᱟᱦᱟᱸ ᱛᱤᱱᱟᱹᱜ ᱜᱮ ᱵᱤᱞ ᱦᱩᱭᱩᱜᱼᱟ ᱡᱮᱛᱮ ᱚᱱᱟᱠᱚᱫᱚ ᱢᱤᱫ ᱫᱷᱟᱣᱛᱮᱧ ᱮᱢ ᱮᱢᱟᱢᱟ ᱱᱚᱣᱟᱠᱚ ᱢᱮᱱ ᱵᱟᱲᱟ ᱟᱛᱮ ᱜᱮ ᱠᱟᱛᱷᱟᱫᱚᱧ ᱢᱩᱪᱟᱹᱫ ᱠᱮᱫᱼᱟ